ᱦᱮᱞᱳ ᱵᱚᱭᱦᱟ ᱤᱧ ᱨᱟᱱᱤᱯᱩᱨ ᱠᱷᱚᱱ ᱨᱚᱵᱤ ᱴᱩᱰᱩᱧ ᱢᱮᱱ ᱮᱫᱟ ᱢᱮᱱᱫᱟᱹᱧ ᱪᱮᱫ ᱟᱢᱟᱜ ᱜᱟᱹᱰᱤ ᱛᱷᱚᱲᱟ ᱞᱟᱜᱟᱣ ᱠᱚᱜᱼᱟ ᱫᱟᱬᱟᱱ ᱞᱮ ᱪᱟᱞᱟᱣ ᱠᱚᱜᱼᱟ ᱵᱚᱱᱫᱷᱩ ᱠᱚᱲᱟ ᱢᱤᱞᱮ ᱟᱨᱠᱤ ᱜᱟᱛᱮ ᱠᱚᱲᱟ ᱜᱮ ᱚᱱᱛᱮ ᱫᱟᱨᱡᱤᱞᱤᱝ ᱥᱮᱫ ᱟᱫᱚ ᱵᱷᱟᱲᱟ ᱜᱮ ᱜᱚᱱᱚᱝ ᱜᱮ ᱛᱤᱱᱟᱹᱜ ᱮᱢ ᱦᱟᱛᱟᱣᱟ ᱯᱮ ᱫᱤᱱ ᱞᱟᱹᱜᱤᱫ ᱞᱮ ᱪᱟᱞᱟᱜᱼᱟ ᱫᱤᱱ ᱦᱤᱥᱟᱹᱵ ᱮᱢ ᱦᱟᱛᱟᱣᱟ ᱥᱮ ᱠᱤᱞᱳᱢᱤᱴᱟᱨ ᱦᱤᱥᱟᱹᱵ ᱛᱤᱱᱟᱹᱜ ᱠᱟᱛᱮᱫ ᱫᱤᱱ ᱟᱫᱚᱢ ᱦᱟᱛᱟᱣᱟ ᱵᱟᱨᱚᱥᱚ ᱴᱟᱠᱟ ᱫᱤᱱ ᱟᱨ ᱥᱩᱱᱩᱢ ᱫᱚ ᱟᱞᱮᱭᱟᱜ ᱟᱨ ᱡᱚᱢᱼᱧᱩ ᱰᱟᱭᱵᱷᱟᱨᱟᱜ ᱡᱚᱢᱼᱧᱩ ᱚ ᱚᱱᱟᱦᱚᱸ ᱟᱞᱮᱭᱟᱜ ᱠᱤᱪᱷᱩ ᱠᱚᱢᱥᱚᱢ ᱵᱟᱝ ᱦᱩᱭᱩᱜᱼᱟ ᱪᱮᱫᱟᱜ ᱥᱮ ᱥᱩᱱᱩᱢ ᱦᱚᱸ ᱟᱞᱮᱭᱟᱜ ᱵᱟᱨᱚᱥᱚ ᱴᱟᱠᱟ ᱫᱤᱱᱞᱮ ᱮᱢᱟᱢᱟ ᱛᱟᱦᱮᱱ ᱡᱟᱭᱜᱟ ᱦᱚᱸ ᱟᱞᱮᱭᱟᱜ ᱪᱮᱫᱟᱜ ᱥᱮ ᱧᱤᱫᱟᱹ ᱛᱚ ᱟᱨ ᱜᱟᱹᱰᱤ ᱫᱚ ᱵᱟᱭ ᱪᱟᱞᱟᱣᱟ ᱰᱟᱭᱵᱷᱟᱨ